ᱟᱢ ᱪᱮᱫ ᱤᱧᱮᱢ ᱫᱟᱲᱮᱭᱤᱧᱟ ᱢᱤᱫᱴᱟᱝ ᱱᱚᱞᱠᱩᱯ ᱪᱮᱫ ᱞᱮᱠᱟ ᱠᱟᱛᱮᱫ ᱠᱟᱹᱢᱤᱜ ᱟ ᱦᱮᱧ ᱫᱟᱲᱮ ᱟᱢᱟ ᱚᱱᱟ ᱱᱚᱞᱠᱩᱯ ᱫᱚ ᱚᱛ ᱵᱷᱤᱛᱤᱨ ᱨᱮᱠᱚ ᱵᱚᱨᱤᱝ ᱠᱟᱜ ᱟ ᱡᱚᱱᱛᱨᱚ ᱫᱟᱨᱟᱭ ᱛᱮ ᱚᱱᱟ ᱚᱱᱟ ᱵᱷᱩᱜᱟᱹᱜ ᱵᱷᱤᱛᱤᱨ ᱨᱮ ᱚᱣᱟᱥᱟᱨ ᱠᱚ ᱞᱟᱜᱟᱣ ᱠᱟᱜ ᱟ ᱱᱟᱴ ᱵᱩᱞᱴᱩ ᱟᱨ ᱚᱱᱟ ᱯᱟᱢᱯ ᱞᱮᱠᱷᱟᱱ ᱜᱮ ᱚᱣᱟᱥᱟᱨ ᱛᱮ ᱫᱟᱜᱼᱮ ᱚᱨ ᱨᱟᱠᱟᱵ ᱠᱟᱛᱮᱫ ᱫᱟᱜ ᱩᱰᱩᱠᱚᱜ ᱟ ᱟᱨ ᱟᱞᱮ ᱟᱹᱛᱩ ᱨᱮ ᱢᱤᱫ ᱴᱟᱝ ᱠᱩᱧ ᱢᱮᱱᱟᱜ ᱟ ᱚᱱᱟ ᱠᱩᱧ ᱠᱷᱚᱱ ᱥᱟᱱᱟᱢ ᱟᱹᱛᱩ ᱦᱚᱲ ᱫᱟᱜ ᱞᱩ ᱠᱟᱛᱮᱫ ᱠᱚ ᱛᱷᱟᱹᱨᱤ ᱵᱟᱹᱴᱤ ᱠᱚ ᱜᱷᱟᱥᱟᱣ ᱟᱠᱚ ᱤᱥᱤᱱ ᱵᱟᱥᱟᱝ ᱞᱟᱹᱜᱤᱫ ᱫᱟᱜ ᱠᱚ ᱤᱫᱤᱭᱟ ᱚᱱᱠᱟ ᱠᱟᱛᱮᱫ ᱠᱚ ᱥᱟᱱᱟᱢ ᱦᱚᱲ ᱜᱮᱠᱚ ᱵᱮᱵᱚᱦᱟᱨᱟ